ᱤᱧ ᱥᱟᱺᱜᱤᱧ ᱥᱮᱫ ᱫᱟᱬᱟᱱ ᱪᱟᱞᱟᱜ ᱜᱤᱭᱟᱹᱧ ᱜᱟᱛᱮ ᱥᱟᱶ ᱫᱚᱞ ᱥᱟᱞᱟᱜ ᱪᱟᱞᱟᱣ ᱞᱮᱱᱠᱷᱟᱱ ᱟᱭᱢᱟ ᱫᱤᱥᱚᱢ ᱠᱚᱢ ᱫᱟᱬᱟᱱᱟ ᱡᱟᱭᱜᱟ ᱠᱚᱢ ᱧᱮᱞᱟ ᱠᱟᱛᱷᱟ ᱠᱚᱢ ᱥᱮᱬᱟᱭᱟ ᱟᱹᱰᱤ ᱦᱚᱲ ᱥᱟᱞᱟᱜ ᱮᱢ ᱧᱮᱯᱮᱞᱟ ᱨᱚᱯᱚᱲᱟ ᱟᱨ ᱮᱠᱞᱟ ᱫᱚ ᱵᱟᱢ ᱫᱟᱲᱮᱭᱟᱜᱼᱟ ᱛᱚ ᱫᱚᱞ ᱥᱟᱞᱟᱜ ᱜᱮ ᱚᱱᱟᱛᱮ ᱴᱷᱤᱠᱟ ᱟᱨ ᱡᱟᱭᱜᱟ ᱠᱚᱢ ᱧᱮᱞᱟ ᱚᱱᱟᱛᱮ ᱫᱚᱞ ᱥᱟᱞᱟᱜ ᱪᱟᱞᱟ ᱞᱮᱱᱠᱷᱟᱱ ᱡᱟᱦᱟᱸᱱᱟᱜ ᱚᱥᱩᱵᱤᱫᱟ ᱠᱚ ᱵᱟᱝ ᱦᱩᱭᱩᱜᱼᱟ ᱮᱴᱠᱮᱴᱚᱬᱮ ᱠᱚ ᱵᱟᱝ ᱦᱩᱭᱩᱜᱼᱟ ᱚᱱᱟᱛᱮ ᱫᱚᱞ ᱥᱟᱞᱟᱜ ᱪᱟᱞᱟᱜᱤᱧ ᱠᱩᱥᱤᱭᱟᱜᱼᱟ ᱟᱨ ᱥᱟᱺᱜᱤᱧ ᱫᱚ ᱫᱚᱞ ᱥᱟᱞᱟᱜ ᱜᱮ ᱪᱟᱞᱟᱜ ᱵᱷᱟᱹᱜᱤᱭᱟ ᱚᱱᱟᱛᱮ ᱟᱨ ᱱᱚᱣᱟ ᱠᱚᱨᱮ ᱫᱚ ᱮᱠᱞᱟ ᱜᱮ ᱪᱟᱞᱟᱜ ᱤᱧ ᱠᱩᱥᱤᱭᱟᱜᱼᱟ ᱪᱮᱫᱟᱜ ᱥᱮ ᱥᱩᱨ ᱥᱩᱯᱩᱨ ᱫᱚ ᱮᱠᱞᱟ ᱦᱚᱸᱢ ᱪᱟᱞᱟᱣ ᱫᱟᱲᱮᱭᱟᱜᱼᱟ ᱦᱚᱲᱠᱚ ᱪᱮᱫᱟᱜ ᱮᱢ ᱜᱚᱲᱚ ᱦᱚᱪᱚ ᱠᱚᱣᱟ ᱪᱮᱫᱟᱜ ᱥᱮ ᱠᱟᱹᱢᱤ ᱠᱚ ᱛᱟᱦᱮᱱ ᱛᱟᱠᱚᱣᱟ ᱟᱢ ᱠᱷᱟᱹᱛᱤᱨ ᱛᱮ ᱪᱮᱫᱟᱜ ᱠᱟᱹᱢᱤ ᱠᱚ ᱠᱟᱹᱢᱦᱟᱹᱭᱟ ᱚᱱᱟᱛᱮ ᱮᱠᱞᱟ ᱮᱠᱞᱟ ᱜᱤᱧ ᱪᱟᱞᱟᱣ ᱜᱚᱫᱚᱜᱼᱟ ᱟᱨ ᱚᱱᱟᱛᱤᱧ ᱠᱩᱥᱤᱭᱟᱜᱼᱟ